ᱦᱮᱸ ᱛᱮᱦᱤᱧ ᱵᱷᱟᱨᱚᱛ ᱨᱮᱭᱟᱜ ᱠᱤᱪᱷᱤ ᱞᱟᱭᱚᱝ ᱟᱱᱟᱜ ᱟᱸᱡᱷᱟᱴ ᱫᱟᱨᱟ ᱵᱤᱵᱷᱤᱱᱱᱚ ᱨᱚᱠᱚᱢ ᱥᱚᱢᱚᱥᱥᱟ ᱦᱩᱭᱩᱜ ᱠᱟᱱᱟ ᱟᱨ ᱱᱚᱣᱟ ᱥᱚᱢᱚᱥᱥᱟ ᱫᱚ ᱡᱮᱢᱚᱱ ᱥᱚᱴᱷᱤᱠ ᱥᱚᱢᱚᱭ ᱨᱮ ᱵᱚᱨᱥᱟᱹ ᱨᱮ ᱵᱟᱭ ᱫᱟᱜ ᱜᱚᱫ ᱮᱫᱟ ᱟᱨ ᱵᱟᱭ ᱫᱟᱜ ᱜᱚᱫ ᱮᱫ ᱠᱷᱟᱹᱛᱤᱨ ᱛᱮ ᱪᱟᱥ ᱟᱵᱟᱫ ᱵᱟᱝ ᱦᱩᱭᱩᱜ ᱠᱟᱱᱟ ᱥᱤᱛᱩᱝ ᱮ ᱵᱟᱹᱲᱛᱤᱭᱮᱫᱟ ᱮᱢᱚᱱ ᱥᱤᱛᱩᱝ ᱮ ᱠᱚᱨᱟᱣᱮᱫᱟ ᱚᱱᱟ ᱥᱤᱛᱩᱝ ᱛᱟᱞᱟᱛᱮ ᱵᱤᱵᱷᱤᱱᱱᱚ ᱫᱟᱨᱮ ᱠᱚ ᱜᱚᱡ ᱪᱟᱞᱟᱜ ᱠᱟᱱᱟ ᱟᱨ ᱚᱱᱟ ᱥᱟᱶᱛᱮᱧ ᱢᱮᱱᱟ ᱡᱮ ᱯᱟᱹᱦᱤᱞ ᱨᱮ ᱡᱟᱦᱟᱸ ᱞᱮᱠᱟ ᱡᱟᱦᱟᱱ ᱡᱟᱭᱜᱟ ᱨᱮ ᱪᱮᱫ ᱞᱮᱠᱟ ᱛᱟᱦᱮᱸ ᱠᱟᱱᱟ ᱚᱱᱟ ᱨᱮᱭᱟᱜ ᱵᱮᱥ ᱠᱤᱪᱷᱩ ᱡᱟᱭᱜᱟ ᱨᱮ ᱯᱚᱨᱤᱵᱚᱨᱛᱚᱱ ᱦᱩᱭ ᱟᱠᱟᱱᱟ ᱯᱟᱹᱦᱤᱞ ᱛᱮ ᱡᱮᱢᱚᱱ ᱟᱭᱢᱟ ᱡᱟᱭᱜᱟ ᱨᱮ ᱪᱟᱥᱼᱵᱟᱥ ᱵᱟᱝ ᱦᱩᱭᱩᱜ ᱠᱟᱱ ᱛᱟᱦᱮᱱᱟ ᱛᱮᱦᱮᱧ ᱵᱤᱵᱷᱤᱱᱱᱚ ᱨᱚᱠᱚᱢ ᱫᱟᱜ ᱨᱮᱱᱟᱜ ᱵᱮᱵᱚᱥᱛᱷᱟ ᱛᱟᱞᱟᱛᱮ ᱪᱟᱥ ᱟᱵᱟᱫ ᱦᱩᱭᱩᱜ ᱠᱟᱱᱟ ᱟᱨ ᱚᱱᱟ ᱡᱟᱭᱜᱟ ᱡᱟᱭᱜᱟ ᱨᱮ ᱰᱟᱦᱟᱨ ᱠᱚ ᱵᱟᱝ ᱛᱟᱦᱮᱸ ᱠᱟᱱᱟ ᱛᱮᱦᱤᱧ ᱚᱱᱟ ᱰᱟᱦᱟᱨ ᱦᱩᱭ ᱠᱟᱱᱟ ᱚᱱᱟ ᱞᱮᱠᱟᱛᱤᱧ ᱢᱚᱱᱮᱭᱟ ᱡᱮ ᱯᱟᱹᱦᱤᱞ ᱨᱮ ᱪᱮᱫ ᱞᱮᱠᱟ ᱛᱟᱦᱮᱸ ᱠᱟᱱᱟ ᱱᱤᱛᱚᱜ ᱫᱚ ᱚᱱᱟ ᱠᱷᱚᱡ ᱠᱤᱪᱷᱩᱴᱟ ᱯᱚᱨᱤᱵᱚᱨᱛᱚᱱ ᱦᱩᱭ ᱟᱠᱟᱱᱟ